ᱦᱮᱸ ᱱᱚᱣᱟ ᱯᱩᱨᱩᱞᱤᱭᱟᱹ ᱯᱚᱱᱚᱛ ᱨᱮᱭᱟᱜ ᱢᱟᱱᱮ ᱱᱤᱛᱚᱜ ᱫᱚ ᱚᱞ ᱪᱤᱠᱤ ᱯᱟᱲᱦᱟᱜ ᱥᱩᱨᱩᱣ ᱠᱟᱱ ᱜᱮᱭᱟ ᱟᱨ ᱱᱤᱭᱟᱹ ᱠᱟᱨ ᱟᱭᱢᱟ ᱦᱟᱸᱜ ᱯᱟᱨᱛᱷᱚᱢᱤᱠ ᱵᱤᱫᱽᱫᱟᱞᱚᱭ ᱛᱟᱯᱚᱨᱮ ᱡᱩᱱᱤᱭᱟᱨ ᱦᱟᱭ ᱤᱥᱠᱩᱞ ᱦᱚᱸ ᱥᱩᱨᱩᱣ ᱠᱟᱱᱟ ᱦᱟᱭ ᱤᱥᱠᱩᱞ ᱦᱟᱭ ᱤᱥᱠᱩᱞ ᱦᱚᱸ ᱥᱩᱨᱩᱣ ᱠᱟᱱᱜᱮᱭᱟ ᱱᱤᱛᱚᱜ ᱫᱚ ᱥᱟᱱᱛᱟᱲ ᱛᱮᱵᱚᱱ ᱯᱟᱲᱦᱟᱜ ᱠᱟᱱ ᱜᱮᱭᱟ ᱯᱟᱨᱛᱷᱚᱢᱤᱠ ᱵᱤᱫᱽᱫᱟᱞᱚᱭ ᱨᱮᱫᱚ ᱠᱟᱹᱴᱤᱡ ᱢᱟᱱᱮ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱚᱱᱟ ᱚᱠᱠᱷᱚᱨ ᱠᱚ ᱩᱯᱨᱩᱢᱟ ᱚᱱᱟ ᱠᱚᱠᱚ ᱥᱮᱬᱟᱭᱟ ᱮᱠ ᱫᱩᱭ ᱠᱚᱠᱚ ᱩᱯᱨᱩᱢᱟ ᱢᱤᱫ ᱵᱟᱨ ᱠᱚ ᱚᱞᱟ ᱠᱚᱠᱚ ᱩᱯᱨᱩᱢ ᱚᱱᱟ ᱠᱚᱠᱚ ᱩᱯᱨᱩᱢᱟ ᱱᱚᱣᱟ ᱯᱟᱨᱛᱷᱚᱢᱤᱠ ᱤᱭᱟᱹ ᱯᱟᱨᱛᱷᱚᱢᱤᱠ ᱨᱮᱫᱚ ᱛᱟᱨᱯᱚᱨᱮ ᱚᱱᱟᱠᱷᱚᱱ ᱪᱮᱛᱟᱱ ᱠᱞᱟᱥ ᱨᱮᱫᱚ ᱠᱳᱥᱪᱮᱱ ᱮᱱᱥᱟᱨ ᱠᱚᱠᱚ ᱩᱯᱨᱩᱢᱟ ᱟᱨ ᱯᱟᱲᱦᱟᱣ ᱦᱚᱸ ᱦᱩᱭᱩᱜ ᱦᱩᱭᱩᱜ ᱠᱟᱱ ᱜᱮᱭᱟ ᱟᱨ ᱱᱚᱝᱠᱟᱜᱮ ᱯᱟᱲᱦᱟᱜ ᱟᱨ ᱟᱭᱢᱟ ᱨᱚᱠᱚᱢ ᱪᱟᱹᱠᱨᱤ ᱠᱚᱠᱚ ᱧᱟᱢᱮᱫ ᱜᱮᱭᱟ ᱥᱟᱱᱛᱟᱲ ᱛᱮ ᱯᱟᱲᱦᱟᱣ ᱠᱟᱛᱮ ᱦᱚᱸ ᱡᱮᱢᱚᱱ ᱡᱩᱫᱤᱢ ᱯᱟᱲᱦᱟᱜ ᱠᱷᱟᱡ ᱫᱚ ᱟᱭᱢᱟ ᱨᱚᱠᱚᱢ ᱨᱮ ᱟᱵᱚᱣᱟᱜ ᱡᱳᱜᱽᱜᱚᱛᱟ ᱚᱱᱩᱡᱟᱭᱤ ᱟᱢᱟᱜ ᱟᱭᱢᱟ ᱨᱚᱠᱚᱢ ᱪᱟᱹᱠᱨᱤ ᱠᱚᱵᱚᱱ ᱧᱟᱢᱮᱫ ᱜᱮᱭᱟ ᱢᱤᱫᱴᱟᱝ ᱴᱤᱪᱟᱨ ᱦᱩᱭᱱᱟ ᱯᱩᱞᱤᱥᱮ ᱦᱩᱭᱱᱟ ᱠᱤᱝᱵᱟ ᱡᱟᱦᱟᱱᱟᱜ ᱜᱮ ᱢᱟᱱᱮ ᱡᱳᱜᱽᱜᱚᱛᱟ ᱚᱱᱩᱡᱟᱭᱤ ᱪᱟᱹᱠᱨᱤ ᱵᱚᱱ ᱧᱟᱢᱮᱫ ᱜᱮᱭᱟ ᱟᱨ ᱥᱩᱨ ᱥᱩᱯᱩᱨ ᱨᱮ ᱠᱳᱪᱤᱝ ᱥᱮᱱᱴᱟᱨ ᱦᱚᱸ ᱢᱮᱱᱟᱜ ᱜᱮᱭᱟ ᱡᱮ ᱥᱟᱱᱛᱟᱲᱤ ᱢᱤᱰᱤᱭᱟᱢ ᱛᱮᱦᱚᱸ ᱢᱮᱱᱟᱜ ᱜᱮᱭᱟ ᱟᱨ ᱥᱟᱱᱛᱟᱲᱤ ᱢᱤᱰᱤᱭᱟᱢ ᱛᱮᱦᱚᱸ ᱢᱮᱱᱟᱜ ᱜᱮᱭᱟ ᱵᱮᱝᱜᱚᱞᱤ ᱢᱤᱰᱤᱭᱟᱢ ᱛᱮᱦᱚᱸ ᱢᱮᱱᱟᱜ ᱜᱮᱭᱟ ᱤᱝᱞᱤᱥ ᱢᱤᱰᱤᱭᱟᱢ ᱛᱮᱦᱚᱸ ᱢᱮᱱᱟᱜ ᱜᱮᱭᱟ ᱡᱚᱛᱚ ᱜᱮ ᱢᱮᱱᱟᱜ ᱜᱮᱭᱟ ᱱᱚᱣᱟ ᱟᱨᱚ ᱯᱩᱨᱩᱞᱤᱭᱟᱹ ᱦᱚᱸ